ᱦᱮᱸ ᱦᱮᱞᱳ ᱡᱚᱦᱟᱨ ᱡᱚᱦᱟᱨ ᱚᱠᱚᱭᱮᱢ ᱢᱮᱱᱫᱟ ᱚ ᱦᱮᱸ ᱢᱟ ᱞᱟᱹᱭ ᱢᱮ ᱦᱮᱸ ᱧᱟᱢᱚᱜᱼᱟ ᱫᱟᱢ ᱠᱚᱦᱚᱸ ᱚᱱᱠᱟ ᱯᱟᱡᱚᱠ ᱦᱤᱥᱟᱹᱵ ᱜᱮ ᱳᱡᱚᱱ ᱦᱤᱥᱟᱹᱵ ᱯᱟᱡᱚᱠ ᱡᱟᱦᱟᱸ ᱞᱮᱠᱟ ᱳᱡᱚᱱ ᱦᱩᱭᱩᱜᱼᱟ ᱚᱱᱠᱟ ᱦᱤᱥᱟᱹᱵ ᱡᱮᱢᱚᱱ ᱦᱟᱸᱜ ᱢᱚᱬᱮ ᱥᱟᱭ ᱠᱷᱚᱱ ᱪᱮᱛᱟᱱ ᱥᱮᱭᱟᱜ ᱢᱮᱱᱟᱜᱼᱟ ᱚᱱᱟ ᱦᱚᱸ ᱚᱱᱠᱟ ᱚᱱᱠᱟ ᱧᱚᱜ ᱜᱮᱭᱟ ᱚᱱᱟᱦᱚᱸ ᱡᱟᱦᱟᱸ ᱦᱤᱥᱟᱹᱵᱛᱟᱢ ᱟᱢᱟᱜ ᱳᱡᱚᱱ ᱦᱩᱭᱩᱜᱼᱟ ᱡᱟᱦᱟᱱᱟᱜ ᱚᱱᱟᱢᱟ ᱳᱡᱳᱱ ᱦᱤᱥᱟᱹᱵ ᱜᱮ ᱨᱩᱯᱟᱹ ᱠᱚᱨᱮᱱᱟᱜ ᱢᱟ ᱳᱡᱚᱱ ᱦᱤᱥᱟᱹᱵ ᱡᱟᱦᱟᱸ ᱛᱤᱱᱟᱜ ᱳᱡᱚᱱ ᱦᱩᱭᱩᱜᱼᱟ ᱚᱱᱠᱟ ᱦᱤᱥᱟᱹᱵ ᱫᱟᱢ ᱢᱮᱱᱟᱜᱼᱟ ᱦᱳᱭ ᱟᱨ ᱪᱮᱫ ᱠᱚ ᱢᱮᱱᱟᱜ ᱜᱮᱭᱟ ᱪᱩᱲᱤ ᱢᱟᱞᱟ ᱞᱤᱯᱤᱥᱴᱤᱠ ᱟᱭᱱᱚᱢ ᱠᱟᱡᱚᱞ ᱚᱱᱟᱠᱚ ᱢᱮᱱᱟᱜ ᱜᱮᱭᱟ ᱢᱮᱠᱟᱯ ᱥᱟᱢᱟᱱ ᱠᱚᱦᱚᱸ ᱢᱮᱱᱟᱜᱼᱟ ᱪᱮᱫ ᱞᱮᱠᱟᱱᱟᱜ ᱮᱢ ᱦᱟᱛᱟᱣᱟ ᱫᱟᱹᱢᱤ ᱢᱟᱱᱮ ᱪᱮᱫ ᱤᱧ ᱞᱟᱹᱭᱟ ᱥᱮᱬᱟ ᱧᱚᱜᱟᱜ ᱫᱚ ᱚᱱᱠᱟ ᱦᱤᱥᱟᱹᱵ ᱫᱟᱢ ᱢᱮᱱᱟᱜᱼᱟ ᱢᱤᱫ ᱥᱟᱭ ᱠᱷᱚᱱ ᱪᱮᱛᱟᱱ ᱥᱮᱫ ᱢᱮᱱᱟᱜᱼᱟ ᱦᱚᱸ ᱟᱨᱦᱚᱸ ᱪᱮᱫ ᱠᱚ ᱚᱱᱠᱟ ᱠᱩᱞᱤᱧ ᱵᱮᱱ ᱡᱟᱦᱟᱱᱟᱜ ᱦᱟᱛᱟᱣ ᱞᱮᱠᱟᱱᱟᱜ ᱢᱮᱱᱟᱜ ᱛᱟᱢᱟ ᱦᱳᱭ ᱞᱤᱯᱤᱥᱴᱤᱠ ᱠᱚ ᱞᱤᱯᱤᱥᱴᱤᱠ ᱠᱚᱫᱚ ᱵᱟᱝ ᱡᱟᱹᱥᱛᱤ ᱵᱟᱝ ᱢᱚᱬᱮ ᱴᱟᱠᱟ ᱢᱤᱫ ᱜᱮᱞ ᱵᱟᱨ ᱜᱮᱞ ᱚᱱᱠᱟ ᱢᱮᱱᱟᱜᱼᱟ ᱦᱮᱸ ᱦᱮᱸ ᱚᱱᱟ ᱠᱚᱫᱚ ᱦᱚᱸ ᱫᱟᱢ ᱧᱚᱜ ᱜᱮᱭᱟ ᱱᱟᱜᱷ ᱚᱻ